ᱟᱵᱚ ᱱᱚᱶᱟ ᱥᱟᱱᱛᱟᱲ ᱥᱚᱢᱟᱡᱽ ᱨᱮᱭᱟᱜ ᱟᱹᱨᱤᱪᱟᱹᱞᱤ ᱠᱚ ᱟᱨ ᱥᱚᱢᱟᱡᱽ ᱨᱮᱭᱟᱜ ᱟᱭᱢᱟᱞᱮᱠᱟᱱ ᱠᱟᱛᱷᱟ ᱥᱮ ᱛᱷᱩᱛᱤ ᱚᱞ ᱞᱟᱹᱜᱤᱫ ᱤᱧᱟᱹᱜ ᱩᱭᱦᱟᱹᱨ ᱵᱷᱟᱵᱽᱱᱟ ᱦᱮᱱᱟᱜᱼᱟ ᱡᱟᱦᱟᱸᱛᱮ ᱟᱵᱚ ᱥᱟᱱᱛᱟᱲ ᱥᱚᱢᱟᱡᱽᱨᱮᱱ ᱦᱚᱲᱠᱚ ᱪᱮᱫ ᱫᱟᱲᱮᱭᱟᱜ ᱥᱮᱠᱚ ᱵᱩᱡᱷᱟᱹᱣ ᱫᱟᱲᱮᱭᱟᱜ ᱚᱱᱠᱟᱞᱮᱠᱟ ᱤᱧ ᱚᱞ ᱫᱟᱲᱮᱭᱟᱜᱼᱟ ᱡᱟᱦᱟᱸ ᱟᱵᱚᱣᱟᱜ ᱥᱚᱢᱟᱡᱽ ᱨᱮᱭᱟᱜ ᱠᱟᱛᱷᱟᱠᱚ ᱵᱟᱰᱟᱭᱢᱟ ᱡᱮᱢᱚᱱ ᱵᱟᱦᱟ ᱥᱚᱦᱨᱟᱭ ᱢᱟᱜᱢᱚᱬᱮ ᱠᱟᱨᱟᱢ ᱵᱤᱱᱛᱤ ᱡᱚᱢᱥᱤᱢ ᱵᱤᱱᱛᱤ ᱮᱢᱟᱱ ᱛᱮᱭᱟᱜ ᱤᱧᱟᱹᱜ ᱫᱷᱟᱨᱚᱱᱟ ᱫᱚ ᱱᱤᱭᱟᱹᱜᱤᱧ ᱵᱮᱵᱚᱦᱟᱨᱟ ᱡᱮ ᱡᱟᱛᱮ ᱦᱚᱲ ᱱᱚᱶᱟ ᱚᱞᱠᱚ ᱥᱮ ᱯᱟᱲᱦᱟᱣ ᱠᱚᱠᱚ ᱵᱟᱲᱟᱭᱢᱟ ᱟᱨ ᱱᱚᱶᱟᱠᱚ ᱱᱚᱶᱟᱠᱚ ᱠᱟᱛᱷᱟ ᱠᱚ ᱵᱮᱣᱦᱟᱨᱢᱟ ᱱᱤᱭᱟᱹᱜᱮ ᱤᱧᱟᱹᱜ ᱡᱟᱹᱥᱛᱤ ᱠᱟᱭᱛᱮ ᱚᱞᱟ ᱡᱮᱢᱚᱱ ᱞᱟᱠᱪᱟᱨ ᱥᱮᱹᱨᱮᱹᱧ ᱮᱱᱮᱡ ᱥᱮᱹᱨᱮᱹᱧ ᱛᱷᱩᱛᱤ ᱱᱤᱭᱟᱹᱠᱚᱜᱮ